ᱦᱮᱞᱳ ᱦᱮᱸ ᱰᱟᱠᱛᱟᱨ ᱵᱟᱹᱵᱩ ᱢᱮᱱᱫᱟᱢ ᱤᱧ ᱫᱚ ᱱᱚᱜᱼᱚᱭ ᱵᱟᱸᱠᱩᱲᱟ ᱠᱷᱚᱱᱤᱧ ᱢᱮᱱᱫᱟ ᱚ ᱟᱫᱚ ᱢᱮᱱᱫᱟᱹᱧ ᱰᱟᱠᱛᱟᱨ ᱵᱟᱹᱵᱩ ᱟᱢᱟᱜ ᱫᱚ ᱚᱠᱟ ᱠᱚᱨᱮ ᱪᱮᱢᱵᱟᱨ ᱠᱚ ᱢᱮᱱᱟᱜ ᱛᱟᱢᱟ ᱥᱮ ᱪᱮᱜ ᱚ ᱚ ᱟᱪᱪᱷᱟ ᱟᱪᱪᱷᱟ ᱟᱫᱚ ᱚᱸᱰᱮ ᱫᱚ ᱟᱢᱫᱚ ᱢᱟᱱᱮ ᱥᱮᱛᱟᱜ ᱠᱷᱚᱱᱜᱮ ᱨᱩᱜᱤᱢ ᱧᱮᱞ ᱠᱚᱣᱟ ᱵᱟᱝ ᱟᱪᱪᱷᱟ ᱟᱫᱚ ᱢᱮᱱᱮᱫ ᱛᱟᱦᱮᱱᱤᱧ ᱚᱱᱠᱟ ᱨᱩᱣᱟᱹ ᱦᱟᱹᱥᱩ ᱠᱚ ᱦᱩᱭᱩᱜ ᱠᱟᱱᱟ ᱛᱚ ᱚᱱᱟ ᱠᱚ ᱠᱷᱟᱹᱛᱤᱨᱜᱮ ᱠᱤᱪᱷᱩ ᱫᱚᱨᱠᱟᱨ ᱢᱮᱱᱟᱜᱼᱟ ᱦᱮᱸ ᱦᱩᱭ ᱱᱟ ᱢᱟᱡᱷᱮ ᱢᱟᱡᱷᱮᱜᱮ ᱞᱟᱡ ᱦᱟᱹᱥᱩ ᱵᱚᱦᱚᱜ ᱦᱟᱹᱥᱩ ᱠᱚ ᱦᱩᱭᱩᱜᱼᱟ ᱟᱨ ᱦᱮᱸ ᱱᱚᱜ ᱚᱭ ᱱᱮᱛᱟᱨ ᱫᱚ ᱫᱚᱢᱮᱜᱮ ᱤᱭᱟᱹ ᱠᱚ ᱦᱩᱭᱩᱜ ᱠᱟᱱᱟ ᱛᱚ ᱦᱟᱭ ᱯᱨᱮᱥᱟᱨ ᱠᱚ ᱫᱚᱢᱮ ᱵᱮᱥᱤᱜ ᱠᱟᱱ ᱛᱟᱠᱚᱣᱟ ᱚᱱᱟ ᱠᱚ ᱤᱫᱤ ᱠᱟᱛᱮᱜ ᱜᱮ ᱵᱟᱲᱟᱭ ᱥᱟᱱᱟᱧ ᱛᱟᱦᱮᱸᱜᱼᱟ ᱦᱮᱸ ᱦᱮᱸ ᱨᱟᱱ ᱫᱚ ᱟᱹᱜᱩ ᱫᱚ ᱦᱩᱭ ᱠᱟᱱᱟ ᱪᱮᱠᱟᱯ ᱦᱚᱸ ᱦᱩᱭ ᱞᱮᱱ ᱛᱟᱦᱮᱸᱜ ᱟᱫᱚ ᱨᱟᱱ ᱡᱚᱢ ᱜᱮᱠᱚ ᱢᱮᱱ ᱠᱟᱫᱟ ᱟᱫᱚ ᱟᱢᱫᱚ ᱟᱸᱡᱚᱢ ᱤᱫᱟᱹᱧ ᱵᱷᱟᱹᱜᱤ ᱨᱟᱱ ᱠᱚ ᱮᱢᱟ ᱠᱚ ᱜᱮᱭᱟᱢ ᱚᱱᱟᱛᱮ ᱞᱟᱹᱭᱮᱫ ᱛᱟᱦᱮᱱᱤᱧ ᱚᱸᱰᱮ ᱪᱟᱞᱟᱣ ᱟᱨᱠᱤ ᱦᱮᱸ ᱟᱫᱚ ᱚᱱᱟᱠᱚ ᱨᱩᱣᱟᱹ ᱦᱟᱹᱥᱩ ᱨᱮᱫᱚ ᱟᱹᱰᱤᱜᱟᱱ ᱴᱟᱠᱟ ᱯᱚᱭᱥᱟ ᱠᱷᱚᱨᱚᱪᱚᱜᱼᱟ ᱛᱚ ᱟᱯᱱᱟᱨ ᱫᱚ ᱟᱫᱚ ᱩᱱᱟᱹᱜ ᱴᱟᱠᱟ ᱯᱩᱭᱥᱟᱹ ᱵᱟᱹᱱᱩᱜᱼᱟ ᱟᱫᱚ ᱥᱚᱨᱠᱟᱨ ᱠᱷᱚᱱᱟᱜ ᱚᱱᱠᱟᱱᱟᱜ ᱜᱚᱲᱚ ᱥᱚᱯᱚᱦᱚᱫ ᱠᱚ ᱵᱟᱝ ᱧᱟᱢ ᱫᱟᱲᱮᱭᱟᱜᱼᱟ ᱚ ᱟᱫᱚ ᱚᱱᱟ ᱫᱚ ᱚᱠᱟ ᱥᱚᱢᱚᱭ ᱠᱟᱨᱰ ᱠᱚᱫᱚ ᱮᱢᱟ ᱠᱚ ᱦᱩᱭᱩᱜᱼᱟ ᱟᱪᱪᱷᱟ ᱚ ᱟᱪᱪᱷᱟ ᱡᱚᱛᱚ ᱥᱚᱨᱠᱟᱨ ᱠᱷᱚᱱᱟᱜ ᱜᱮᱠᱚ ᱮᱢᱟ ᱚ ᱟᱫᱚ ᱱᱟᱨᱥᱤᱝ ᱦᱳᱢ ᱨᱮᱫᱚ ᱚᱲᱟᱜ ᱦᱚᱲ ᱠᱚᱦᱚᱸ ᱛᱟᱦᱮᱸ ᱦᱚᱪᱚ ᱠᱚᱣᱟ ᱥᱮ ᱚᱸᱰᱮ ᱟᱠᱚ ᱜᱮᱠᱚ ᱧᱮᱞ ᱠᱚᱣᱟ ᱚ ᱟᱪᱪᱷᱟ ᱟᱪᱪᱷᱟ ᱚᱱᱟᱜᱮ ᱵᱟᱰᱟᱭ ᱨᱮᱱᱟᱜ ᱛᱟᱦᱮᱸ ᱠᱟᱱᱟ ᱟᱪᱪᱷᱟ ᱱᱤᱭᱟᱹ ᱱᱟᱢᱵᱟᱨᱨᱮ ᱠᱚᱞ ᱞᱮᱠᱷᱟᱱ ᱜᱮᱛᱚ ᱧᱟᱢᱚᱜᱼᱟ ᱟᱪᱪᱷᱟ ᱟᱫᱚ ᱞᱟᱦᱟ ᱠᱷᱚᱱᱟᱜ ᱜᱮ ᱧᱩᱛᱩᱢ ᱚᱞ ᱫᱚᱦᱚ ᱦᱩᱭᱩᱜ ᱟᱥᱮ ᱞᱟᱭᱤᱱ ᱦᱩᱭᱩᱜᱼᱟ ᱪᱟᱞᱟᱣ ᱠᱟᱛᱮᱜ ᱟᱪᱪᱷᱟ ᱟᱪᱪᱷᱟ ᱚᱱᱟᱜᱮᱛᱚ ᱦᱳᱭ ᱛᱚᱵᱮ ᱴᱷᱤᱠ ᱟᱪᱷᱮ